ᱤᱧ ᱫᱚ ᱨᱟᱹᱥᱠᱟᱹ ᱫᱚ ᱵᱷᱟᱹᱜᱤ ᱜᱤᱧ ᱵᱩᱡᱷᱟᱹᱣ ᱟᱠᱟᱫᱟ ᱮᱸᱜ ᱜᱚᱴᱟ ᱟᱭᱢᱟᱼᱟᱭᱢᱟ ᱡᱟᱭᱜᱟᱧ ᱫᱟᱸᱬᱟᱣᱟᱠᱟᱫᱟ ᱚᱱᱟ ᱱᱚᱛᱮ ᱧᱮᱞ ᱞᱮᱠᱷᱟᱱ ᱱᱤᱛᱳᱜ ᱢᱮᱞᱟ ᱢᱮᱞᱟ ᱠᱚᱨᱤᱧ ᱫᱟᱬᱟᱣᱟᱠᱟᱫᱟ ᱢᱮᱞᱟ ᱤᱫᱤ ᱠᱟᱛᱮ ᱤᱧ ᱠᱟᱹᱴᱤᱡ ᱤᱧ ᱞᱟᱹᱭᱮᱫᱟ ᱢᱮᱞᱟᱨᱮ ᱡᱮᱢᱚᱱ ᱥᱴᱚᱞ ᱟᱨᱚ ᱢᱮᱞᱟ ᱥᱴᱚᱞ ᱠᱚ ᱛᱟᱦᱮᱸᱱᱟ ᱢᱮᱞᱟ ᱠᱚᱨᱮ ᱟᱨ ᱟᱨ ᱫᱮᱡ ᱟᱜ ᱠᱚ ᱛᱟᱦᱮᱸᱱᱟ ᱡᱟᱜᱮ ᱚᱱᱟ ᱦᱤᱝᱰᱳᱞ ᱱᱳᱣᱠᱟ ᱟᱨ ᱟᱭᱢᱟ ᱮᱢᱟᱱᱼᱮᱢᱟᱱ ᱠᱚ ᱚᱱᱟᱠᱚ ᱧᱮᱞᱛᱮ ᱤᱧ ᱟᱹᱰᱤ ᱵᱮᱥᱮᱧ ᱵᱩᱡᱷᱟᱹᱣ ᱟᱠᱟᱫᱟ ᱟᱨ ᱚᱱᱟ ᱨᱮ ᱚᱱᱟ ᱠᱚᱨᱮ ᱫᱮᱡ ᱦᱩᱸᱧ ᱫᱮᱡ ᱟᱠᱟᱱᱟ ᱟᱨ ᱵᱮᱥ ᱦᱩᱸᱧ ᱵᱩᱡᱷᱟᱹᱣ ᱟᱠᱟᱫᱟ ᱟᱨ ᱢᱮᱞᱟ ᱨᱮᱱᱟᱜ ᱚᱱᱟ ᱥᱴᱚᱞ ᱠᱚ ᱟᱭᱢᱟᱼᱟᱭᱢᱟ ᱮᱸᱜ ᱮᱢᱟᱱᱼᱮᱢᱟᱱᱟᱜ ᱠᱚ ᱢᱮᱱᱟᱜᱼᱟ ᱚᱱᱟ ᱠᱚᱨᱮ ᱡᱚᱢ ᱦᱚᱸᱧ ᱡᱚᱢ ᱟᱠᱟᱫᱟ ᱚᱱᱟᱠᱚᱨᱮ ᱡᱚᱢ ᱛᱮ ᱟᱹᱰᱤ ᱵᱮᱥ ᱵᱩᱡᱷᱟᱹᱣ ᱟᱠᱟᱱᱟ ᱟᱨ ᱫᱟᱬᱟᱱ ᱠᱚ ᱢᱟᱱᱮ ᱮᱢᱟᱱᱼᱮᱢᱟᱱᱟᱜ ᱡᱟᱭᱜᱟᱧ ᱫᱟᱬᱟᱣᱟᱠᱟᱫᱟ ᱱᱚᱛᱮ ᱢᱮᱱᱞᱮᱠᱷᱟᱱ ᱤᱧ ᱪᱟᱞᱟᱣ ᱟᱠᱟᱱᱟ ᱫᱟᱨᱡᱤᱞᱤᱝ ᱫᱟᱨᱡᱤᱞᱤᱝ ᱨᱮᱱᱟᱜ ᱯᱟᱦᱟᱲᱤ ᱡᱟ ᱮᱞᱟᱠᱟ ᱚᱱᱟ ᱯᱟᱦᱟᱲᱤ ᱡᱟ ᱮᱞᱟᱠᱟ ᱤᱭᱟᱹ ᱠᱟᱱᱟ ᱚᱱᱟᱫᱚ ᱮᱠᱫᱚᱢ ᱢᱟᱱᱮ ᱪᱮᱫ ᱠᱚ ᱞᱟᱹᱭᱟ ᱟᱹᱰᱤ ᱵᱮᱥ ᱛᱚ ᱵᱮᱥ ᱛᱚ ᱤᱧᱟᱹᱜ ᱢᱚᱱ ᱠᱷᱚᱡ ᱯᱷᱤᱞ ᱟᱹᱰᱤ ᱢᱚᱸᱡ ᱤᱧ ᱵᱩᱡᱷᱟᱹᱣ ᱟᱠᱟᱫ ᱛᱟᱦᱮᱸᱱᱟ ᱚᱱᱟ ᱤᱭᱟᱹ ᱢᱟᱱᱮ ᱚᱱᱟ ᱡᱟᱦᱟᱸ ᱯᱟᱦᱟᱲᱤ ᱮᱞᱟᱠᱟ ᱚᱧᱪᱚᱞ ᱚᱱᱮ ᱯᱨᱚᱛᱷᱚᱢ ᱛᱚ ᱯᱨᱚᱛᱷᱚᱢ ᱫᱚᱠᱷᱚᱱ ᱟᱢ ᱱᱟᱶᱟ ᱡᱟᱭᱜᱟᱢ ᱧᱮᱞ ᱞᱮᱠᱷᱟᱱ ᱪᱮᱫ ᱞᱮᱠᱟᱢ ᱢᱚᱱᱮᱭᱟ ᱟᱹᱰᱤ ᱢᱚᱸᱡ ᱜᱮᱢ ᱢᱚᱱᱮᱭᱟ ᱦᱮᱸᱥᱮ ᱟᱫᱚ ᱠᱟᱹᱴᱤᱡ ᱡᱚᱠᱷᱚᱱᱤᱧ ᱯᱟᱦᱟᱲᱤ ᱮᱞᱟᱠᱟᱧ ᱪᱟᱞᱟᱣ ᱟᱠᱟᱱ ᱛᱟᱦᱮᱸᱱᱟ ᱫᱟᱨᱡᱤᱞᱤᱝ ᱛᱚᱠᱷᱚᱱ ᱟᱹᱰᱤ ᱢᱟᱱᱮ ᱪᱮᱫ ᱠᱚ ᱢᱮᱱᱟ ᱯᱨᱚᱛᱷᱚᱢᱤᱧ ᱧᱮᱞᱫᱟ ᱱᱚᱝᱠᱟᱼᱱᱚᱝᱠᱟ ᱡᱟᱭᱜᱟ ᱟᱨ ᱚᱸᱰᱮᱱᱟᱜ ᱯᱚᱨᱤᱵᱮᱥ ᱦᱚᱸ ᱵᱷᱟᱜᱤ ᱜᱮᱭᱟ ᱟᱹᱛᱩᱼᱴᱚᱞᱟ ᱦᱚᱸ ᱟᱵᱚᱣᱟᱜ ᱟᱹᱛᱩᱼᱴᱚᱞᱟ ᱠᱚᱦᱚᱸ ᱟᱹᱰᱤ ᱢᱚᱸᱡᱼᱢᱚᱸᱡ

ᱮᱸ ᱚᱸᱰᱮᱱ ᱚᱱᱛᱮ ᱨᱮᱱ ᱡᱟᱦᱟᱸᱭ ᱠᱚ ᱡᱤᱵᱼᱡᱚᱱᱛᱩ ᱦᱮᱱᱟᱜ ᱠᱚᱣᱟ ᱩᱱᱠᱩ ᱦᱚᱸᱧ ᱧᱮᱞ ᱠᱟᱫ ᱠᱚᱣᱟ ᱩᱱᱠᱩ ᱧᱮᱞ ᱛᱮᱦᱚᱸ ᱤᱧ ᱟᱹᱰᱤ ᱵᱮᱥᱤᱧ ᱵᱩᱡᱷᱟᱹᱣ ᱟᱠᱟᱫᱟ ᱟᱨ ᱚᱸᱰᱮᱱᱟᱜ ᱫᱟᱨᱡᱤᱞᱤᱝ ᱨᱮᱱᱟᱜ ᱪᱟ ᱪᱟ ᱯᱟᱛᱟ ᱡᱟᱦᱟᱸ ᱠᱚ ᱢᱮᱛᱟᱜ ᱠᱟᱱᱟ ᱚᱱᱟ ᱪᱟ ᱯᱟᱛᱟ ᱦᱩᱸᱧ ᱧᱮᱞ ᱟᱹᱜᱩ ᱟᱠᱟᱫᱟ ᱚᱸᱰᱮ ᱪᱮᱫᱞᱮᱠᱟ ᱠᱩ ᱢᱟᱱᱮ ᱨᱚᱦᱚᱭ ᱴᱷᱮᱱᱟᱜ ᱟᱨ ᱠᱩ ᱨᱚᱦᱚᱭᱮᱫᱟ ᱮᱸᱜ ᱚᱱᱟ ᱤᱧ ᱧᱮᱞ ᱟᱹᱜᱩᱣᱟᱠᱟᱫᱟ ᱟᱨ ᱤᱧ ᱡᱚᱠᱷᱚᱱ ᱟᱵᱟᱨ ᱴᱨᱮᱱ ᱛᱤᱧ ᱴᱨᱟᱵᱷᱮᱞ ᱛᱟᱦᱮᱸᱱᱟ ᱴᱨᱮᱱ ᱛᱤᱧ ᱴᱨᱟᱵᱷᱮᱞ ᱛᱟᱦᱮᱸᱱᱟ ᱛᱚᱠᱷᱚᱱ ᱢᱟᱱᱮ ᱴᱨᱮᱱ ᱨᱮ ᱫᱩᱲᱩᱵ ᱠᱟᱛᱮ ᱴᱨᱮᱱ ᱨᱮ ᱫᱩᱲᱩᱵ ᱠᱟᱛᱮ ᱡᱟ ᱱᱮᱪᱟᱨ ᱨᱮᱱᱟᱜ ᱯᱨᱚᱠᱨᱤᱛᱤ ᱠᱚ ᱧᱮᱞᱚᱜ ᱛᱟᱦᱮᱸᱱᱚᱱᱟ ᱠᱚᱦᱚᱸ ᱢᱟᱱᱮ ᱟᱹᱰᱤ ᱢᱟᱱᱮ ᱟᱹᱰᱤ ᱵᱮᱥ ᱜᱤᱧ ᱵᱩᱡᱷᱟᱹᱣ ᱛᱟᱦᱮᱸᱱᱟ ᱴᱨᱮᱱ ᱨᱮ ᱡᱚᱠᱷᱚᱱ ᱤᱧᱤᱧ ᱪᱟᱞᱟᱜ ᱠᱟᱱᱟ ᱮᱠᱫᱚᱢ ᱢᱤᱫᱼᱢᱤᱫ ᱵᱟᱨ ᱫᱚᱢᱤᱧ ᱪᱟᱞᱟᱣ ᱟᱠᱟᱱᱟ ᱦᱟᱣᱲᱟ ᱤᱧ ᱦᱟᱣᱲᱟ ᱟᱥᱟᱱᱥᱳᱞ ᱠᱷᱚᱡ ᱫᱮᱡ ᱠᱟᱛᱮᱫ ᱤᱧ ᱦᱟᱣᱲᱟᱧ ᱪᱟᱞᱟᱣ ᱟᱠᱟᱱ ᱛᱟᱦᱮᱸᱫᱼᱟ ᱦᱟᱣᱲᱟ ᱟᱫᱚ ᱴᱨᱮᱱ ᱨᱮ ᱫᱩᱲᱩᱵ ᱠᱟᱛᱮᱫ ᱡᱚᱠᱷᱚᱱ ᱤᱧ ᱵᱟᱭᱨᱮ ᱨᱮᱱᱟᱜ ᱱᱮᱪᱟᱨ ᱡᱚᱠᱷᱚᱱᱤᱧ ᱧᱮᱞᱮᱫᱟ ᱢᱟᱱᱮ ᱟᱹᱰᱤ ᱵᱮᱥ ᱩᱱ ᱫᱚ ᱵᱩᱡᱩᱜ ᱠᱟᱱ ᱛᱟᱦᱮᱸᱱᱟ ᱟᱨ ᱟᱥᱚᱞ ᱦᱟᱣᱲᱟ ᱪᱟᱞᱟᱜ ᱡᱚᱠᱷᱚᱡ ᱚᱱᱟ ᱦᱟᱣᱲᱟ ᱨᱮᱱᱟᱜ ᱵᱨᱤᱡ ᱵᱨᱤᱡ ᱦᱚᱸᱧ ᱧᱮᱞ ᱟᱠᱟᱫ ᱛᱟᱦᱮᱸᱱᱟ ᱚᱱᱟ ᱵᱨᱤᱡ ᱵᱨᱤᱡ ᱧᱮᱞ ᱛᱮᱦᱚᱸ ᱤᱧ ᱯᱨᱚᱛᱷᱚᱢᱤᱧ ᱢᱮᱱ ᱟᱠᱟᱫ ᱛᱟᱦᱮᱸᱱᱟ ᱚᱱᱟ ᱯᱷᱳᱱ ᱨᱤᱧ ᱧᱮᱞ ᱟᱠᱟᱫ ᱤᱧ ᱢᱟ ᱵᱨᱤᱡ ᱢᱟ ᱟᱫᱚ ᱤᱧ ᱡᱚᱠᱷᱚᱱ ᱪᱟᱞᱟᱣ ᱠᱟᱛᱮᱧ ᱧᱮᱞ ᱠᱮᱫᱟ ᱩᱱ ᱚᱞᱨᱮᱰᱤ ᱚᱵᱟᱠ ᱜᱤᱧ ᱵᱩᱡᱷᱟᱹᱣ ᱠᱮᱫᱟ ᱱᱚᱝᱠᱟᱱᱟᱜ ᱠᱟᱱᱟ ᱦᱟᱣᱲᱟ ᱵᱨᱤᱡ ᱛᱟᱯᱚᱨᱮ ᱟᱹᱰᱤ ᱨᱟᱹᱥᱠᱟᱹ ᱜᱤᱧ ᱵᱩᱡᱷᱟᱹᱣ ᱠᱮᱫᱟ ᱨᱟᱹᱥᱠᱟᱹ ᱵᱩᱡᱷᱟᱹᱣ ᱠᱟᱛᱮ ᱡᱚᱠᱷᱚᱱ ᱤᱧᱟᱹᱜ ᱦᱟᱣᱲᱟ ᱵᱨᱤᱡ ᱨᱮᱱᱟᱜ ᱦᱟᱣᱲᱟ ᱵᱨᱤᱡ ᱨᱮᱱᱟᱜ ᱡᱚᱠᱷᱚᱱ ᱚᱱᱟ ᱚᱱᱟ ᱨᱚᱵᱤᱱᱫᱨᱚ ᱥᱮᱛᱩ ᱛᱮ ᱡᱚᱠᱷᱚᱱ ᱞᱮ ᱛᱟᱵᱚᱜ ᱛᱚᱠᱷᱚᱱ ᱚᱱᱟ ᱪᱮᱫ ᱠᱚ ᱢᱮᱛᱟᱜᱼᱟ ᱚᱱᱟ ᱱᱳᱣᱠᱟᱹ ᱛᱮ ᱱᱳᱣᱠᱟᱹ ᱛᱮ ᱡᱟᱦᱟᱸ ᱠᱚ ᱢᱮᱛᱟᱜ ᱠᱟᱱᱟ ᱞᱚᱝᱪ ᱚᱱᱟᱛᱮ ᱡᱚᱠᱷᱚᱱ ᱞᱮ ᱛᱟᱵᱚᱜ ᱛᱚᱠᱷᱚᱱ ᱢᱟᱱᱮ ᱯᱨᱚᱛᱷᱚᱢ ᱵᱟᱨ ᱞᱚᱝᱪᱟᱨᱤᱧ ᱫᱮᱡ ᱟᱠᱟᱱᱟ ᱞᱚᱝᱪᱟ ᱨᱮ ᱫᱮᱡᱛᱮ ᱟᱹᱰᱤ ᱢᱚᱸᱡ ᱜᱤᱧ ᱵᱩᱡᱷᱟᱹᱣ ᱠᱮᱫᱟ ᱞᱟᱹᱭᱫᱟᱹᱧ ᱱᱚᱣᱟ ᱞᱚᱝᱪᱟ ᱨᱮ ᱯᱳᱭᱞᱳ ᱵᱟᱨᱤᱧ ᱫᱮᱡᱚᱜ ᱠᱟᱱᱟ ᱛᱟᱯᱚᱨ ᱚᱱᱟ ᱨᱚᱵᱤᱱᱫᱨᱚᱱᱟᱛᱷ ᱥᱮᱛᱩ ᱦᱟᱣᱲᱟ ᱵᱨᱤᱡ ᱠᱷᱚᱱ ᱠᱟᱞᱤᱜᱷᱟᱴ ᱪᱟᱞᱟᱜ ᱚᱠᱛᱚ ᱟᱹᱰᱤ ᱵᱮᱥ ᱜᱤᱧ ᱯᱷᱤᱞ ᱠᱮᱫᱟ ᱯᱮᱦᱞᱮ ᱵᱟᱨ ᱛᱚ ᱟᱹᱰᱤ ᱢᱚᱸᱡ ᱵᱩᱡᱷᱟᱹᱣ ᱮᱱᱟ ᱚᱸᱰᱮ ᱠᱷᱚᱱ ᱜᱚᱴᱟ ᱚᱱᱟ ᱠᱟᱞᱤᱜᱷᱟᱴ ᱠᱷᱚᱱ ᱜᱚᱴᱟ ᱚᱱᱟ ᱠᱳᱞᱠᱟᱛᱟ ᱫᱟᱬᱟ ᱦᱩᱭᱮᱱᱟ ᱚᱸᱰᱮᱱᱟᱜ ᱵᱟᱡᱟᱨ ᱠᱚ ᱧᱮᱞ ᱦᱩᱭᱮᱱᱟ ᱟᱨ ᱮᱴᱟᱜᱼᱮᱴᱟᱜ ᱠᱚᱫᱚ ᱦᱩᱭᱩᱜ ᱠᱟᱱᱟ ᱡᱮᱢᱚᱱ ᱩᱸᱜ ᱟᱞᱮ ᱥᱮᱡ ᱫᱩᱨᱜᱟᱹᱯᱩᱨ ᱢᱮᱱᱟᱜᱼᱟ ᱫᱩᱨᱜᱟᱹᱯᱩᱨ ᱪᱟᱞᱟᱜ ᱚᱠᱛᱮ ᱚᱸᱰᱮ ᱵᱤᱨᱟᱴ ᱫᱟᱬᱟᱱ ᱡᱤᱱᱤᱥ ᱢᱮᱱᱟᱜᱼᱟ ᱡᱮᱢᱚᱱ ᱡᱚᱝᱥᱚᱱ ᱢᱚᱞ ᱛᱷᱮᱠᱮ ᱥᱩᱨᱩ ᱠᱚᱨᱮ ᱟᱭᱢᱟᱼᱟᱭᱢᱟ ᱮᱢᱟᱱᱼᱮᱢᱟᱱ ᱡᱤᱱᱤᱥ ᱠᱚ ᱟᱹᱰᱤ ᱧᱮᱞᱛᱮ ᱟᱹᱰᱤ ᱯᱮᱦᱞᱤ ᱵᱟᱨᱤᱧ ᱪᱟᱞᱟᱣ ᱟᱠᱟᱱᱟ ᱵᱷᱟᱜᱤᱧ ᱠᱤᱨᱤᱧ ᱟᱠᱟᱫ ᱞᱮᱜᱤ ᱧᱮᱞᱛᱮ ᱢᱚᱜᱼᱚᱭ ᱩᱱᱟᱹᱜ ᱫᱤᱱ ᱤᱧ ᱢᱟ ᱚᱲᱟᱜ ᱨᱤᱧ ᱛᱟᱦᱮᱸᱠᱟᱱ ᱡᱚᱠᱷᱚᱱ ᱚᱸᱰᱤᱧ ᱪᱟᱞᱟᱣᱮᱱᱟ ᱵᱟᱠᱷᱟᱡ ᱟᱹᱰᱤ ᱵᱮᱥ ᱜᱮ ᱵᱩᱡᱷᱟᱹᱣᱮᱱᱟ ᱚᱸᱰᱮ ᱦᱚᱸ ᱤᱱᱟᱹᱜ ᱴᱟ ᱜᱮ